ᱡᱳᱜᱽ ᱵᱮᱭᱟᱢ ᱠᱚᱨᱟᱣ ᱛᱟᱭᱚᱢ ᱤᱧ ᱡᱟᱦᱟᱸ ᱥᱩᱵᱤᱫᱷᱟ ᱠᱚᱧ ᱧᱟᱢ ᱟᱠᱟᱫᱟ ᱚᱱᱟ ᱠᱚᱫᱚ ᱦᱩᱭᱩᱜ ᱠᱟᱱᱟ ᱠᱷᱮᱞᱟᱫᱷᱩᱞᱟᱹ ᱨᱮ ᱟᱹᱰᱤ ᱜᱚᱲᱚ ᱧᱟᱢ ᱯᱟᱲᱦᱟᱣ ᱨᱮ ᱟᱹᱰᱤ ᱜᱚᱲᱚᱧ ᱧᱟᱢ ᱟᱠᱟᱫᱟ ᱪᱮᱫᱟᱜ ᱥᱮ ᱡᱳᱜᱽ ᱵᱮᱭᱟᱢ ᱫᱚ ᱱᱚᱝᱠᱟᱱ ᱡᱤᱱᱤᱥ ᱠᱟᱱᱟ ᱛᱤ ᱡᱟᱝᱜᱟ ᱦᱚᱲᱢᱚ ᱯᱷᱟᱨᱱᱟᱣᱟᱭ ᱥᱟᱶᱛᱮ ᱵᱚᱦᱚᱜ ᱦᱚᱸ ᱯᱚᱨᱤᱥᱠᱟᱨ ᱛᱟᱦᱮᱱᱟ ᱟᱹᱰᱤ ᱱᱟᱯᱟᱭᱛᱮ ᱡᱟᱦᱟᱱᱟᱜ ᱡᱤᱱᱤᱥ ᱜᱮᱢ ᱵᱩᱡᱷᱟᱹᱣ ᱧᱟᱢ ᱫᱟᱲᱮᱭᱟᱜᱼᱟ ᱥᱮ ᱵᱚᱦᱚᱜ ᱨᱮ ᱵᱚᱞᱚᱱᱟ ᱚᱱᱟᱛᱮ ᱡᱳᱜᱽ ᱵᱮᱭᱟᱢ ᱫᱚ ᱟᱹᱰᱤ ᱩᱯᱚᱠᱟᱨ ᱡᱤᱱᱤᱥ ᱠᱟᱱᱟ ᱢᱮᱱᱛᱮ ᱵᱩᱡᱷᱟᱹᱣ ᱟᱠᱟᱫᱟ ᱟᱨᱦᱚᱸ ᱞᱟᱹᱭ ᱜᱟᱱᱚᱜᱼᱟ ᱡᱳᱜᱽ ᱵᱮᱭᱟᱢ ᱫᱚ ᱯᱨᱚᱛᱤᱴᱟ ᱠᱟᱹᱢᱤᱨᱮ ᱜᱚᱲᱚᱭ ᱮᱢ ᱫᱟᱲᱮᱭᱟᱢᱟ ᱢᱮᱱᱛᱮ ᱤᱧᱤᱧ ᱵᱩᱡᱷᱟᱹᱣ ᱫᱟᱲᱮ ᱟᱠᱟᱫᱟ